ᱦᱮᱸ ᱦᱮᱞᱳ ᱦᱮᱸ ᱦᱮᱞᱳ ᱫᱟᱫᱟ ᱡᱚᱦᱟᱨ ᱜᱮ ᱱᱟᱯᱟᱭ ᱵᱟᱲᱟ ᱜᱮᱛᱚ ᱦᱮᱸ ᱟᱞᱮ ᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟᱜᱮ ᱛᱚ ᱛᱤᱦᱤᱧ ᱡᱟᱦᱟᱸ ᱠᱚ ᱠᱟᱛᱷᱟ ᱟᱨᱠᱤ ᱟᱞᱟᱝ ᱞᱟᱝ ᱨᱚᱲ ᱞᱟᱹᱜᱤᱫ ᱟᱢ ᱥᱟᱞᱟᱜ ᱵᱚᱞᱮ ᱨᱚᱲ ᱥᱟᱱᱟᱭᱮᱧ ᱠᱟᱱᱟ ᱚᱱᱟ ᱫᱚ ᱦᱩᱭᱩᱜ ᱠᱟᱱᱟ ᱡᱮ ᱟᱵᱚ ᱱᱚᱶᱟ ᱵᱤᱨᱵᱷᱩᱢ ᱡᱮᱞᱟ ᱱᱚᱶᱟᱨᱮ ᱡᱟ ᱟᱵᱚ ᱡᱮᱞᱟᱨᱮ ᱪᱟᱹᱨᱤᱫᱤᱠᱮ ᱵᱷᱤᱱᱟᱹ ᱵᱷᱤᱱᱟᱹ ᱡᱟᱭᱜᱟᱨᱮ ᱟᱭᱢᱟ ᱨᱚᱠᱚᱢ ᱪᱟᱥᱵᱟᱥ ᱜᱮᱛᱚ ᱦᱩᱭᱩᱜ ᱠᱟᱱᱟ ᱛᱚ ᱱᱚᱶᱟ ᱠᱚ ᱢᱟᱱᱮ ᱚᱠᱟ ᱡᱟᱭᱜᱟ ᱠᱚᱨᱮ ᱪᱮᱫ ᱞᱮᱠᱟᱱᱟᱜ ᱠᱚ ᱪᱟᱥ ᱪᱟᱥᱫᱟ ᱪᱮᱫ ᱠᱟ ᱟᱱᱟᱡᱯᱟᱛᱤ ᱪᱮᱫ ᱠᱚ ᱵᱚᱞᱮ ᱯᱷᱚᱞᱚᱱ ᱯᱷᱚᱞᱟᱜᱼᱟ ᱱᱚᱶᱟ ᱛᱷᱚᱲᱟ ᱞᱟᱹᱭ ᱛᱟᱞᱟᱝ ᱢᱮᱥᱮ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱱᱚᱜ ᱱᱚᱶᱟ ᱪᱟᱥ ᱟᱵᱟᱫ ᱟᱵᱚ ᱟᱸᱰᱤ ᱰᱷᱮᱨ ᱜᱮᱠᱚ ᱦᱚᱲ ᱫᱚ ᱦᱚᱯᱚᱱ ᱛᱚ ᱠᱷᱮᱛ ᱦᱟᱥᱟᱨᱮ ᱠᱷᱟᱴᱟᱜ ᱦᱚᱲ ᱠᱟᱱ ᱜᱮᱭᱟᱵᱚᱱ ᱟᱹᱰᱤ ᱟᱸᱴ ᱜᱮ ᱤᱧ ᱛᱚ ᱱᱚᱶᱟ ᱱᱟᱦᱟᱜ ᱠᱚ ᱵᱚᱞᱮ ᱞᱟᱦᱟ ᱛᱮᱢᱟ ᱟᱹᱰᱤ ᱟᱸᱴ ᱜᱮ ᱵᱚᱞᱮ ᱱᱟᱢᱟᱞ ᱠᱟᱹᱢᱤ ᱠᱚ ᱫᱟᱬᱟᱱ ᱠᱟᱱ ᱛᱟᱦᱮᱱᱟ ᱡᱮ ᱱᱟᱦᱟᱜ ᱠᱚ ᱱᱚᱶᱟ ᱱᱟᱱᱟᱞ ᱠᱟᱹᱢᱤ ᱨᱮᱭᱟᱜ ᱪᱟᱥᱵᱟᱥ ᱞᱟᱦᱟᱛᱮ ᱡᱮᱴᱟ ᱦᱩᱭᱩᱜ ᱠᱟᱱ ᱛᱟᱦᱮᱸ ᱱᱮᱛᱟᱨ ᱠᱤ ᱚᱱᱟ ᱪᱟᱥᱵᱟᱥ ᱦᱚᱛᱮᱛᱮ ᱱᱟᱢᱟᱞ ᱠᱟᱹᱢᱤ ᱠᱚ ᱠᱚᱢ ᱟᱠᱟᱱᱟ ᱥᱮᱠᱚ ᱡᱟᱹᱥᱛᱤ ᱠᱟᱱᱟ ᱦᱮᱸ ᱦᱮᱸ ᱦᱮᱸ ᱟᱪᱪᱷᱟ ᱟᱵᱚ ᱵᱤᱨᱵᱷᱩᱢ ᱡᱮᱞᱟ ᱨᱮ ᱡᱟᱦᱟᱸ ᱪᱟᱹᱥᱤ ᱵᱟᱹᱥᱤ ᱦᱚᱲ ᱠᱚ ᱟᱵᱚ ᱟᱹᱫᱤᱵᱟᱹᱥᱤ ᱦᱚᱲ ᱥᱮ ᱥᱟᱱᱛᱟᱲ ᱠᱚ ᱢᱮᱱᱟᱜ ᱟᱠᱟᱫ ᱠᱚᱣᱟ ᱱᱩᱠᱩ ᱢᱩᱫᱽ ᱨᱮ ᱢᱟᱱᱮ ᱪᱟᱥᱵᱟᱥ ᱨᱮᱭᱟᱜ ᱟᱨᱚ ᱤᱭᱟᱹ ᱞᱟᱦᱟᱱᱛᱤ ᱦᱩᱭᱩᱜ ᱠᱟᱱᱟ ᱵᱚᱞᱮ ᱟᱨᱚ ᱟᱨᱚ ᱢᱚᱸᱡᱽ ᱥᱮᱫ ᱠᱚ ᱞᱟᱦᱟᱜ ᱠᱟᱱᱟ ᱥᱮ ᱵᱚᱞᱮ ᱪᱟᱥᱵᱟᱥ ᱟᱨᱚ ᱠᱚᱢ ᱤᱫᱤᱜ ᱠᱟᱱᱟ ᱪᱮᱫ ᱮᱢ ᱵᱩᱡᱷᱟᱹᱭᱮᱫᱟ ᱦᱮᱸ ᱦᱮᱸ ᱦᱮᱸ ᱟᱨ ᱵᱤᱨᱵᱷᱩᱢ ᱡᱮᱞᱟᱨᱮ ᱟᱨ ᱢᱤᱫᱴᱟᱱ ᱢᱩᱥᱠᱤᱞᱟᱱ ᱡᱮᱴᱟ ᱟᱨᱠᱤ ᱵᱮᱯᱟᱨ ᱟᱸᱡᱚᱢ ᱵᱟᱲᱟ ᱠᱟᱫᱟ ᱡᱮ ᱱᱚᱶᱟ ᱪᱟᱥ ᱟᱵᱟᱫ ᱦᱚᱸ ᱵᱟᱝ ᱦᱩᱭᱩᱜ ᱠᱟᱱ ᱠᱷᱟᱹᱛᱤᱨ ᱛᱮ ᱟᱹᱰᱤ ᱟᱭᱢᱟ ᱦᱚᱲ ᱚᱠᱟᱨᱮ ᱫᱷᱤᱨᱤ ᱠᱷᱟᱫᱟᱱ ᱥᱮ ᱡᱟᱦᱟᱸ ᱥᱮᱫ ᱢᱟᱱᱮ ᱚᱱᱮ ᱠᱷᱮᱛ ᱫᱚᱠᱷᱚᱞᱚᱜ ᱠᱟᱱ ᱛᱟᱠᱚᱣᱟ ᱵᱟᱠᱷᱟᱱ ᱠᱷᱮᱛ ᱠᱚ ᱮᱢᱟ ᱠᱚ ᱠᱟᱱᱟ ᱵᱚᱞᱮ ᱦᱮᱸ ᱫᱷᱤᱨᱤ ᱠᱷᱟᱫᱟᱱ ᱞᱟᱹᱜᱤᱫᱛᱮ ᱥᱮ ᱡᱟᱦᱟᱱᱟᱜ ᱤᱭᱟᱹ ᱠᱷᱟᱫᱟᱱ ᱞᱟᱹᱜᱤᱫᱛᱮ ᱱᱚᱶᱟ ᱦᱚᱸ ᱢᱤᱫᱴᱟᱱ ᱟᱹᱰᱤ ᱢᱟᱨᱟᱝ ᱢᱤᱫᱴᱟᱱ ᱢᱩᱥᱠᱤᱞ ᱨᱮᱭᱟᱜ ᱠᱟᱱᱟ ᱥᱮᱠᱚ ᱨᱮᱪ ᱦᱚᱪᱚᱜ ᱠᱟᱱᱟ ᱠᱷᱮᱛ ᱦᱟᱥᱟ ᱠᱚ ᱱᱚᱶᱟ ᱫᱚ ᱢᱤᱫᱴᱮᱱ ᱥᱚᱢᱚᱥᱥᱟ ᱞᱮᱠᱟ ᱟᱸᱡᱚᱢᱚᱜ ᱠᱟᱱᱟ ᱦᱮᱸ ᱱᱚᱶᱟ ᱫᱚ ᱥᱟᱹᱨᱤ ᱢᱟᱲᱟᱝ ᱥᱚᱢᱚᱥᱥᱟ ᱠᱟᱱ ᱜᱮᱭᱟ ᱟᱨ ᱢᱤᱫᱴᱮᱱ ᱡᱮᱴᱟ ᱟᱸᱡᱚᱢᱚᱜᱼᱟ ᱟᱵᱚ ᱦᱚᱲ ᱟᱹᱛᱩ ᱠᱚᱨᱮ ᱡᱟᱦᱟᱸᱭ ᱜᱮ ᱟᱵᱚ ᱜᱷᱟᱸᱨᱚᱡᱽ ᱨᱮ ᱫᱷᱚᱨᱚ ᱨᱟᱪᱟ ᱨᱮ ᱦᱚᱛᱚᱫ ᱮ ᱨᱚᱦᱚᱭ ᱟᱠᱟᱫᱼᱟ ᱥᱮ ᱠᱚᱱᱰᱷᱟᱭ ᱨᱚᱦᱚᱭ ᱟᱠᱟᱫᱼᱟ ᱥᱮ ᱯᱤᱯᱟᱭ ᱨᱚᱦᱚᱭ ᱟᱠᱟᱫᱼᱟ ᱡᱟᱦᱟᱱᱟᱜ ᱜᱮ ᱟᱨᱡᱟᱣᱭᱮᱫ ᱠᱟᱱ ᱥᱮ ᱵᱚᱞᱮ ᱢᱤᱫᱴᱮᱱ ᱡᱟᱦᱟᱱ ᱵᱚᱞᱮ ᱡᱟᱦᱟᱱ ᱡᱚ ᱫᱟᱨᱮ ᱦᱚᱸ ᱢᱤᱱᱟᱜᱼᱟ ᱱᱚᱜ ᱱᱚᱶᱟ ᱠᱚ ᱵᱟᱹᱲᱛᱤ ᱞᱮᱱᱠᱷᱟᱱ ᱚᱱᱟ ᱠᱚ ᱟᱹᱠᱷᱨᱤᱧ ᱠᱟᱛᱮᱫ ᱮᱴᱟᱜ ᱡᱟᱹᱛᱤ ᱠᱚᱨᱮᱫ ᱡᱮᱴᱟ ᱠᱤᱪᱷᱩ ᱚᱲᱟᱜ ᱨᱮ ᱡᱟᱦᱟᱸ ᱟᱨᱡᱟᱣ ᱵᱟᱹᱲᱛᱤ ᱞᱮᱱᱠᱷᱟᱱ ᱚᱱᱟ ᱟᱹᱠᱷᱨᱤᱧ ᱠᱟᱛᱮ ᱦᱚᱸ ᱠᱤᱱᱛᱩ ᱨᱳᱡᱤ ᱨᱳᱡᱜᱟᱨ ᱠᱚ ᱪᱮᱥᱴᱟᱭᱟ ᱚᱱᱟᱦᱚᱸ ᱵᱟᱡᱟᱨ ᱨᱮ ᱟᱹᱠᱷᱨᱤᱧ ᱦᱚᱴᱚ ᱠᱟᱛᱮᱫ ᱡᱟᱜᱮ ᱯᱚᱭᱥᱟ ᱨᱳᱡᱜᱟᱨ ᱨᱮᱭᱟᱜ ᱢᱮᱱᱟᱜᱼᱟ ᱟᱵᱚ ᱦᱚᱲ ᱠᱚ ᱢᱩᱫᱽ ᱨᱮ ᱱᱚᱶᱟ ᱪᱮᱫ ᱞᱮᱠᱟ ᱢᱮᱱᱟᱜᱼᱟ ᱵᱤᱨᱵᱷᱩᱢ ᱡᱮᱞᱟᱨᱮ ᱟᱵᱚ ᱦᱚᱲ ᱜᱤᱫᱽᱨᱟᱹ ᱱᱚᱶᱟ ᱢᱮᱱᱟᱜ ᱟᱠᱟᱫ ᱜᱮᱭᱟ ᱱᱚᱶᱟ ᱫᱷᱟᱨᱟ ᱟᱨ ᱥᱟᱹᱨᱤ ᱠᱟᱱᱜᱮ ᱱᱚᱶᱟ ᱪᱟᱥ ᱟᱵᱟᱫ ᱤᱫᱤ ᱠᱟᱛᱮᱫ ᱟᱵᱚ ᱵᱚᱭᱦᱟ ᱠᱚ ᱡᱮ ᱟᱨᱚ ᱪᱤᱠᱟᱹ ᱨᱩᱡᱤ ᱨᱳᱡᱜᱟᱨ ᱵᱟᱲᱦᱟᱣ ᱜᱟᱱᱚᱜᱼᱟ ᱱᱚᱶᱟ ᱪᱮᱛᱟᱱ ᱨᱮᱢᱟᱜ ᱛᱚ ᱫᱤᱥ ᱦᱩᱫᱤᱥ ᱟᱹᱰᱤ ᱠᱚᱢ ᱜᱮᱭᱟ ᱟᱨ ᱢᱤᱫᱴᱮᱱ ᱠᱟᱛᱷᱟ ᱦᱚᱸ ᱠᱟᱱᱟ ᱡᱮ ᱱᱚᱶᱟ ᱪᱟᱥ ᱟᱵᱟᱫ ᱞᱟᱹᱜᱤᱫ ᱛᱮ ᱡᱮ ᱚᱠᱟᱨᱮ ᱵᱷᱟᱹᱜᱤ ᱤᱛᱟᱹ ᱧᱟᱢᱚᱜᱼᱟ ᱥᱮ ᱵᱷᱟᱹᱜᱤ ᱨᱟᱱ ᱧᱟᱢᱚᱜᱼᱟ ᱥᱮ ᱵᱷᱟᱹᱜᱤ ᱪᱟᱨᱟ ᱧᱟᱢᱚᱜᱼᱟ ᱡᱮ ᱥᱚᱨᱠᱟᱨᱤ ᱪᱮᱫ ᱥᱩᱡᱳᱜ ᱥᱩᱵᱤᱫᱷᱟ ᱢᱮᱱᱟᱜᱼᱟ ᱱᱚᱜ ᱚ ᱱᱚᱶᱟ ᱠᱚ ᱠᱟᱛᱷᱟ ᱦᱚᱸ ᱯᱟᱥᱮᱪ ᱟᱵᱚ ᱦᱚᱲ ᱥᱚᱢᱟᱡ ᱨᱮᱫᱚ ᱢᱚᱸᱡᱽ ᱛᱮᱠᱚ ᱵᱟᱲᱟᱭ ᱪᱚ ᱵᱟᱝ ᱪᱚ ᱛᱚ ᱱᱚᱜ ᱚ ᱱᱚᱶᱟ ᱠᱟᱛᱷᱟ ᱤᱫᱤ ᱠᱟᱛᱮᱫ ᱤᱧ ᱢᱮᱱ ᱫᱟᱲᱮᱭᱟᱜᱼᱟ ᱡᱮ ᱱᱚᱜ ᱚ ᱱᱚᱶᱟ ᱠᱚ ᱥᱩᱡᱳᱜ ᱥᱩᱵᱤᱫᱷᱟ ᱵᱟᱰᱟᱭᱟᱱ ᱦᱚᱲ ᱦᱚᱸ ᱠᱚ ᱠᱚᱢ ᱜᱮᱭᱟ ᱟᱨ ᱞᱟᱹᱞᱟᱹᱭᱟᱱ ᱦᱚᱲ ᱦᱚᱸ ᱚᱱᱠᱟ ᱫᱚ ᱵᱟᱹᱱᱩᱜ ᱟᱠᱟᱜ ᱠᱚᱣᱟ ᱟᱨ ᱞᱟᱹᱭ ᱠᱟᱛᱮᱫ ᱦᱚᱸ ᱯᱟᱥᱮᱪ ᱟᱵᱳ ᱥᱚᱢᱟᱡ ᱨᱮ ᱦᱚᱲ ᱫᱚ ᱠᱳᱱᱳ ᱠᱤᱱᱛᱩ ᱱᱚᱶᱟ ᱠᱟᱛᱷᱟ ᱫᱚ ᱞᱩᱛᱩᱨ ᱨᱮ ᱫᱚ ᱠᱚᱢ ᱜᱮ ᱵᱚᱞᱚ ᱟᱠᱚ ᱠᱟᱱᱟ ᱛᱚ ᱱᱚᱶᱟ ᱫᱚ ᱛᱚ ᱱᱚᱶᱟ ᱫᱚ ᱟᱹᱰᱤ ᱤᱭᱟᱹ ᱠᱟᱛᱷᱟ ᱠᱟᱱ ᱜᱮᱭᱟ ᱟᱨ ᱢᱤᱫᱴᱟᱱ ᱠᱟᱛᱷᱟ ᱱᱚᱶᱟ ᱛᱚᱨᱚᱯᱷ ᱠᱷᱚᱱ ᱟᱨ ᱢᱤᱫᱴᱟᱱ ᱪᱟᱥ ᱟᱵᱟᱫ ᱨᱮ ᱡᱮᱴᱟ ᱢᱩᱥᱠᱤᱞᱟᱱ ᱢᱟᱱᱮ ᱟᱵᱚ ᱵᱤᱨᱵᱷᱩᱢ ᱨᱮᱫᱚ ᱛᱚ ᱫᱟᱜ ᱫᱚ ᱠᱚᱢ ᱜᱮᱭᱟ ᱛᱚ ᱚᱱᱟ ᱠᱷᱟᱹᱛᱤᱨ ᱛᱮ ᱪᱟᱥ ᱞᱟᱹᱜᱤᱫ ᱛᱮ ᱡᱮᱴᱟ ᱫᱟᱜ ᱫᱚᱨᱠᱟᱨᱟ ᱥᱮᱪ ᱵᱮᱵᱚᱥᱛᱷᱟ ᱱᱚᱜ ᱚ ᱱᱚᱶᱟ ᱥᱮᱪ ᱵᱮᱵᱚᱥᱛᱷᱟ ᱫᱚ ᱠᱤᱱᱛᱩ ᱱᱮᱛᱟᱨ ᱫᱚ ᱪᱮᱫ ᱞᱮᱠᱟ ᱧᱮᱞᱚᱜ ᱠᱟᱱᱟ ᱢᱟᱱᱮ ᱥᱮᱪ ᱵᱮᱵᱚᱥᱛᱷᱟ ᱵᱟᱲᱦᱟᱣ ᱤᱫᱤᱜ ᱠᱟᱱᱟ ᱥᱮ ᱟᱨ ᱜᱮ ᱠᱚᱢ ᱤᱫᱤᱜ ᱠᱟᱱᱟ ᱦᱮᱸ ᱦᱮᱸ ᱛᱟᱨᱢᱟᱱᱮ ᱱᱮᱛᱟᱨ ᱫᱚ ᱟᱭᱢᱟ ᱩᱛᱟᱹᱨ ᱠᱷᱮᱛ ᱦᱟᱥᱟᱣᱟᱱ ᱦᱚᱲ ᱦᱚᱸ ᱟᱯᱱᱟᱨ ᱛᱮ ᱟᱨᱡᱟᱣ ᱠᱟᱛᱮᱫ ᱫᱚ ᱠᱤᱱᱛᱩ ᱟᱱᱟᱡ ᱯᱟᱹᱛᱤ ᱱᱚᱶᱟ ᱠᱚᱫᱚ ᱵᱟᱠᱚ ᱡᱚᱢ ᱮᱫᱟ ᱡᱟᱜᱜᱮ ᱦᱩᱲᱩ ᱛᱟᱹᱱᱤᱡ ᱮ ᱪᱟᱥ ᱮᱫᱟ ᱟᱨ ᱵᱟᱝᱠᱷᱟᱱ ᱡᱟᱦᱟᱱᱟᱜ ᱟᱹᱞᱩ ᱛᱟᱱᱤᱪ ᱪᱟᱥ ᱮᱫᱟ ᱱᱟᱥᱮ ᱱᱟᱜ ᱠᱤᱱᱛᱩ ᱥᱚᱢᱟᱡᱨᱮ ᱱᱚᱜ ᱚᱭ ᱡᱮ ᱥᱟᱥᱟᱝ ᱪᱟᱥ ᱞᱮᱠᱷᱟᱱ ᱥᱟᱥᱟᱝ ᱢᱟᱹᱨᱤᱪ ᱪᱟᱥ ᱞᱮᱠᱷᱟᱱ ᱢᱟᱹᱨᱤᱪ ᱢᱚᱥᱞᱟᱭ ᱪᱟᱥ ᱞᱮᱠᱷᱟᱱ ᱢᱚᱥᱞᱟ ᱯᱮᱸᱭᱟᱡᱮ ᱪᱟᱥ ᱞᱮᱠᱷᱟᱱ ᱯᱮᱸᱡᱟᱭ ᱱᱚᱜᱼᱚᱭ ᱟᱯᱱᱟᱨ ᱜᱷᱟᱸᱨᱚᱡᱽ ᱨᱮ ᱞᱟᱦᱟᱛᱮ ᱱᱚᱝᱠᱟ ᱠᱚ ᱪᱟᱥ ᱵᱟᱲᱟᱭᱮᱫ ᱛᱟᱦᱮᱱ ᱱᱮᱛᱟᱨ ᱫᱚ ᱯᱟᱥᱮᱪ ᱱᱚᱶᱟ ᱠᱚᱫᱚ ᱟᱹᱰᱤ ᱟᱸᱴᱜᱮ ᱯᱨᱟᱭ ᱵᱟᱹᱱᱩᱜ ᱞᱮᱠᱟᱜᱮ ᱟᱹᱰᱤ ᱠᱚᱢ ᱜᱮ ᱵᱟᱝ ᱥᱮ ᱟᱹᱨᱤ ᱠᱟᱱ ᱜᱮᱭᱟ ᱱᱚᱜ ᱚ ᱱᱚᱶᱟ ᱠᱟᱱ ᱜᱮᱭᱟ ᱟᱨᱠᱤ ᱥᱟᱹᱨᱤ ᱠᱟᱱ ᱜᱮᱭᱟ ᱛᱟᱨᱢᱟᱱᱮ ᱠᱤᱨᱤᱧ ᱵᱷᱚᱨᱥᱟ ᱵᱚᱱ ᱦᱮᱣᱟᱭᱮᱱᱟ ᱦᱚᱲ ᱫᱚ ᱠᱤᱨᱤᱧ ᱵᱷᱚᱨᱥᱟ ᱵᱚᱱ ᱦᱮᱣᱟᱭᱮᱱᱟ ᱟᱵᱚᱛᱮ ᱟᱨᱡᱟᱣ ᱠᱟᱛᱮᱫ ᱟᱵᱚ ᱛᱮ ᱟᱨᱡᱟᱣ ᱠᱟᱛᱮᱫ ᱡᱚᱢ ᱨᱮᱭᱟᱜ ᱫᱟᱲᱮ ᱦᱚᱸ ᱠᱤᱱᱛᱩ ᱱᱮᱛᱟᱨ ᱫᱚ ᱫᱟᱲᱮ ᱦᱚᱸ ᱵᱟᱯᱮ ᱩᱫᱩᱜ ᱮᱫᱟ ᱟᱨ ᱢᱚᱱ ᱦᱚᱸ ᱯᱟᱥᱮᱡ ᱵᱟᱹᱱᱩᱜ ᱛᱟᱵᱳᱱᱟ ᱵᱟᱝᱜᱮ ᱚᱱᱟᱛᱮ ᱟᱵᱚ ᱵᱤᱨᱵᱷᱩᱢ ᱡᱮᱞᱟ ᱵᱷᱤᱛᱨᱤ ᱨᱮ ᱪᱟᱥ ᱟᱵᱟᱥ ᱤᱫᱤ ᱠᱟᱛᱮᱫ ᱡᱟᱦᱟᱸ ᱞᱟᱝ ᱨᱚᱲ ᱠᱮᱫ ᱱᱚᱶᱟ ᱫᱚ ᱥᱟᱹᱨᱤᱱᱟᱜ ᱜᱮ ᱟᱸᱰᱤ ᱟᱸᱡᱚᱢᱛᱮ ᱥᱮ ᱨᱚᱲ ᱨᱚᱯᱚᱲ ᱠᱟᱛᱮᱫ ᱫᱚ ᱟᱹᱰᱤ ᱢᱚᱸᱡᱽ ᱫᱚ ᱵᱟᱝ ᱵᱩᱡᱷᱟᱹᱜ ᱠᱟᱱ ᱱᱚᱶᱟ ᱨᱮᱭᱟᱜ ᱤᱭᱟᱹ ᱫᱚ ᱫᱩᱠ ᱜᱮ ᱵᱩᱡᱷᱟᱹᱜ ᱠᱟᱱᱟ ᱡᱟᱭ ᱦᱳᱜ ᱱᱚᱝᱠᱟᱜᱮ ᱟᱢᱦᱚᱸ ᱛᱷᱚᱲᱟ ᱵᱩᱡᱷᱟᱹᱣ ᱠᱚ ᱛᱟᱞᱟᱝ ᱢᱮ ᱤᱧ ᱛᱷᱚᱲᱟᱧ ᱵᱩᱡᱷᱟᱹᱣ ᱠᱚᱣᱟ ᱡᱟᱛᱮ ᱱᱚᱶᱟ ᱪᱟᱥ ᱟᱵᱟᱥ ᱪᱷᱟᱲᱟ ᱫᱚ ᱟᱵᱚ ᱫᱚ ᱵᱟᱵᱚᱱ ᱵᱟᱧᱪᱟᱣ ᱫᱟᱲᱮᱭᱟᱜᱼᱟ ᱢᱚᱸᱡᱽ ᱛᱮᱫᱚ ᱡᱚᱢᱤ ᱡᱟᱭᱜᱟ ᱴᱷᱤᱠ ᱫᱚᱭᱚᱭ ᱞᱟᱹᱜᱤᱫ ᱛᱮᱫᱚ ᱵᱟᱢ ᱪᱟᱥᱼᱟ ᱪᱮᱫᱟᱜ ᱚᱱᱟ ᱵᱟᱹᱫ ᱵᱟᱹᱭᱦᱟᱹᱲ ᱚᱱᱟ ᱢᱟ ᱤᱭᱟᱹ ᱜᱮ ᱛᱟᱦᱮᱱ ᱯᱩᱲᱭᱟᱹᱜᱮ ᱛᱟᱦᱮᱱᱟ ᱱᱟᱝᱜᱟ ᱜᱮ ᱛᱟᱦᱮᱱᱟ ᱚᱛᱷᱤᱫ ᱜᱮ ᱵᱟᱠᱷᱟᱱ ᱫᱚ ᱪᱮᱠᱟ ᱦᱮᱸ ᱴᱷᱤᱠ ᱜᱮᱭᱟ ᱛᱟᱦᱞᱮ ᱟᱭᱢᱟ ᱞᱟᱝ ᱨᱚᱲ ᱤᱫᱤ ᱠᱮᱫᱟ ᱨᱚᱲ ᱤᱫᱤ ᱠᱟᱛᱮᱫ ᱟᱸᱰᱤ ᱢᱚᱸᱡᱽ ᱤᱧ ᱟᱹᱭᱠᱟᱹᱣ ᱠᱮᱫᱟ ᱟᱭᱢᱟ ᱟᱭᱢᱟ ᱥᱟᱨᱦᱟᱣ ᱢᱟ ᱚᱱᱠᱟᱜᱮ ᱴᱷᱤᱠ ᱜᱮᱭᱟ ᱦᱮᱸ ᱴᱷᱮᱠ ᱜᱮᱭᱟ